ᱞᱟᱜᱟᱱ ᱠᱟᱹᱨᱤ ᱠᱚᱫᱚ ᱦᱩᱭᱩᱜ ᱠᱟᱱᱟ ᱟᱵᱚ ᱡᱮᱢᱚᱱ ᱱᱚᱣᱟ ᱟᱭᱢᱟ ᱨᱚᱠᱚᱢ ᱢᱮᱱᱟᱜᱼᱟ ᱡᱮᱢᱚᱱ ᱵᱷᱚᱠᱮᱥᱚᱱᱟᱞ ᱠᱟᱨᱤᱜᱚᱨᱤ ᱥᱤᱠᱠᱷᱟ ᱢᱚᱫᱽᱫᱷᱮᱨᱮ ᱛᱟᱯᱚᱨ ᱦᱚᱪᱪᱷᱮ ᱛᱳᱢᱟᱨ ᱟᱭᱢᱟ ᱨᱚᱠᱚᱢ ᱤᱧᱡᱤᱱᱤᱭᱟᱨᱤᱝ ᱢᱮᱱᱟᱜᱼᱟ ᱦᱮᱸ ᱚᱱᱟ ᱠᱚᱫᱚ ᱟᱨ ᱚᱱᱟᱠᱚ ᱟᱭᱢᱟ ᱨᱚᱠᱚᱢ ᱥᱤᱠᱠᱷᱟ ᱯᱚᱛᱤᱥᱴᱟᱱᱨᱮ ᱪᱟᱹᱞᱩᱜ ᱠᱟᱱᱟ ᱱᱮᱛᱟᱨ ᱢᱮᱱᱟᱜᱼᱟ ᱟᱨ ᱪᱟᱹᱞᱩᱣ ᱠᱟᱱᱟ ᱛᱳ ᱚᱱᱟᱠᱚ ᱫᱚ ᱟᱹᱵᱩ ᱪᱤᱫᱞᱮᱠᱷᱟᱱ ᱫᱚ ᱥᱚᱨᱥᱚᱨᱤ ᱟᱵᱚ ᱱᱚᱣᱟ ᱵᱷᱚᱠᱮᱥᱤᱱᱟᱞ ᱢᱟᱫᱽᱫᱷᱚᱢᱛᱮ ᱦᱳᱠ ᱥᱮ ᱤᱧᱡᱤᱱᱤᱭᱟᱨᱤᱝ ᱢᱟᱫᱽᱫᱷᱚᱢᱛᱮ ᱦᱳᱠ ᱠᱳᱨᱥ ᱠᱚ ᱵᱚᱱ ᱠᱚᱨᱟᱣ ᱞᱮᱠᱷᱟᱱ ᱟᱵᱚ ᱟᱵᱚ ᱥᱚᱨᱥᱚᱨᱤ ᱟᱵᱚ ᱴᱮᱠᱱᱳᱞᱚᱡᱤᱛᱮ ᱵᱚ ᱢᱳᱦᱤᱛᱚᱜ ᱠᱟᱱᱟ ᱠᱚᱢᱯᱩᱴᱟᱨ ᱠᱚᱢᱯᱩᱴᱟᱨ ᱥᱤᱠᱠᱷᱟ ᱢᱮᱱᱟᱜᱼᱟ ᱡᱮᱢᱚᱱ ᱠᱚᱢᱯᱤᱣᱴᱟᱨ ᱠᱳᱨᱥ ᱢᱮᱱᱟᱜᱼᱟ ᱚᱱᱟ ᱠᱚᱫᱚ ᱢᱤᱫᱴᱟᱝ ᱠᱟᱨᱤᱜᱚᱨᱤ ᱥᱤᱠᱠᱷᱟ ᱢᱚᱫᱽᱫᱷᱮᱨᱮ ᱯᱟᱲᱟᱜᱼᱟ ᱛᱳ ᱚᱱᱟᱠᱚ ᱟᱵᱚ ᱟᱹᱰᱤ ᱮᱠᱷᱟᱱ ᱥᱚᱨᱟᱥᱚᱨᱤ ᱠᱟᱹᱢᱤ ᱠᱚᱨᱮ ᱟᱵᱚ ᱵᱚᱱ ᱡᱚᱯᱲᱟᱣ ᱫᱟᱲᱮᱜ ᱠᱟᱱᱟ ᱡᱮᱢᱚᱱ ᱡᱟᱦᱟᱸᱛᱤᱥ ᱟᱵᱚ ᱡᱚᱫᱤ ᱱᱚᱣᱟ ᱵᱷᱚᱠᱮᱥᱚᱱᱟᱞ ᱠᱳᱨᱥ ᱡᱮᱢᱚᱱ ᱢᱳᱵᱟᱭᱤᱞ ᱴᱮᱠᱱᱳᱞᱚᱡᱤ ᱦᱮᱸ ᱛᱟᱯᱚᱨ ᱢᱚᱴᱚᱨ ᱤᱧᱡᱤᱱᱤᱭᱟᱨᱤᱝ ᱛᱟᱯᱚᱨ ᱚᱱᱮ ᱚᱱᱟ ᱪᱮᱫᱠᱟᱜ ᱠᱷᱟᱱ ᱡᱟᱦᱟᱸᱛᱤᱥ ᱡᱟᱦᱟᱸᱛᱤᱥ ᱪᱟᱹᱠᱨᱤᱠᱚ ᱵᱟᱵᱚᱱ ᱧᱟᱢ ᱨᱮᱦᱚᱸ ᱱᱚᱣᱟᱠᱚ ᱠᱟᱹᱢᱤ ᱪᱮᱫ ᱫᱟᱨᱟᱭᱛᱮ ᱟᱵᱚ ᱠᱳᱱᱳ ᱫᱳᱠᱟᱱ ᱢᱚᱴᱚᱨ ᱤᱧᱡᱤᱱᱤᱭᱟᱨᱤᱝ ᱢᱚᱴᱚᱨ ᱵᱷᱮᱦᱤᱠᱮᱞ ᱤᱧᱡᱤᱱᱤᱭᱟᱨᱤᱝ ᱱᱚᱣᱟᱠᱚ ᱡᱚᱫᱤᱵᱚ ᱠᱚᱨᱟᱣᱠᱟᱜ ᱠᱷᱟᱱ ᱟᱵᱚ ᱥᱚᱨᱟᱥᱚᱨᱤ ᱠᱟᱹᱢᱤᱵᱚᱱ ᱱᱤᱡᱮᱨᱟᱜ ᱮᱥᱴᱟᱴ ᱫᱟᱲᱮᱭᱟᱜ ᱠᱟᱱᱟ ᱟᱨ ᱚᱱᱟ ᱢᱟᱫᱽᱫᱷᱚᱢᱛᱮ ᱟᱵᱚ ᱱᱤᱡᱮᱨᱟᱜ ᱚᱨᱛᱷᱚ ᱩᱯᱟᱨᱡᱚᱱ ᱥᱮ ᱡᱤᱵᱤᱠᱟᱵᱚᱱ ᱯᱟᱞᱚᱱ ᱫᱟᱲᱮᱭᱟᱜ ᱠᱟᱱᱟ ᱱᱮᱝᱠᱟ ᱛᱮᱜᱮ ᱠᱟᱨᱤᱜᱚᱨᱤ ᱰᱤᱜᱽᱨᱤ ᱠᱚᱫᱚ ᱟᱹᱰᱤ ᱟᱵᱚ ᱥᱟᱦᱟᱡᱽᱡᱚᱭ ᱮᱢᱟᱵᱚᱱ ᱠᱟᱱᱟ ᱱᱚᱣᱟᱠᱚ ᱢᱟᱦᱟᱠᱚ ᱠᱩᱥᱤᱭᱟᱜᱼᱟ ᱚᱱᱟᱛᱮ ᱜᱮ ᱠᱚ ᱠᱩᱥᱤᱭᱟᱜᱼᱟ ᱠᱟᱨᱤᱜᱚᱨᱤ ᱥᱤᱠᱠᱷᱟ ᱫᱚ